ᱤᱧ ᱥᱮᱨᱮᱧ ᱢᱟᱨᱮ ᱥᱮᱨᱮᱧ ᱥᱤᱠᱟᱹᱨᱤᱭᱟᱹ ᱞᱮᱠᱟᱛᱮ ᱴᱤᱢᱮᱞ ᱴᱩᱰᱩ ᱡᱚᱛᱚ ᱠᱷᱚᱱᱞᱤᱧ ᱠᱩᱥᱤᱭᱟᱜᱼᱟ ᱢᱮᱱᱫᱚ ᱠᱩᱥᱤ ᱨᱮᱱᱟᱜ ᱠᱟᱨᱚᱱ ᱫᱚ ᱱᱚᱣᱟ ᱠᱟᱱᱟ ᱡᱮ ᱩᱱᱤ ᱫᱚ ᱠᱚᱲᱟ ᱟᱲᱟᱝ ᱛᱮᱦᱚᱸᱭ ᱥᱮᱨᱮᱧᱟ ᱟᱨ ᱠᱩᱲᱤᱭᱟᱜ ᱟᱲᱟᱝ ᱛᱮᱦᱚᱸᱭ ᱥᱮᱨᱮᱧᱟ ᱥᱚᱢᱟᱡᱽ ᱨᱮ ᱥᱮᱨᱮᱧ ᱦᱚᱸ ᱥᱮᱨᱮᱧᱟ ᱟᱨ ᱠᱟᱞᱯᱚᱱᱤᱠ ᱥᱮᱨᱮᱧ ᱦᱚᱛᱟᱭ ᱢᱮᱱᱟᱜᱼᱟ ᱡᱚᱛᱚ ᱞᱮᱠᱟᱱᱟᱜ ᱮ ᱥᱮᱨᱮᱧ ᱫᱟᱲᱮᱭᱟᱜᱼᱟ ᱫᱚᱝ ᱥᱮᱨᱮᱧ ᱞᱟᱜᱽᱬᱮ ᱥᱮᱨᱮᱧ ᱰᱟᱦᱟᱨ ᱥᱮᱨᱮᱧ ᱟᱹᱰᱤ ᱜᱟᱱ ᱡᱟᱜᱟ ᱨᱮᱞᱤᱧ ᱧᱮᱞ ᱟᱠᱟᱫᱮᱭᱟ ᱟᱨᱞᱤᱧ ᱟᱸᱡᱚᱢ ᱟᱠᱟᱫᱮᱭᱟ ᱢᱤᱫ ᱫᱷᱟᱣ ᱠᱚᱲᱟ ᱟᱲᱟᱝ ᱛᱮ ᱥᱮᱨᱮᱧ ᱠᱷᱟᱱ ᱫᱚᱭ ᱢᱤᱫ ᱫᱷᱟᱣ ᱠᱩᱲᱤ ᱟᱲᱟᱝ ᱛᱮᱦᱚᱸᱭ ᱥᱮᱨᱮᱧᱟ ᱚᱱᱟᱛᱮ ᱟᱹᱞᱤᱧ ᱥᱩᱢᱩᱝ ᱫᱚ ᱵᱟᱝᱜᱮ ᱟᱹᱰᱤ ᱟᱹᱰᱤ ᱦᱚᱲ ᱥᱤᱢᱮᱞ ᱴᱩᱰᱩ ᱫᱚᱠᱚ ᱠᱩᱥᱤᱭᱟᱭ ᱜᱮ ᱛᱟᱦᱮᱸ ᱫᱚ ᱛᱚ ᱱᱤᱛᱚᱝ ᱩᱱᱤ ᱵᱟᱧᱪᱟᱣ ᱢᱮᱱᱟᱭᱟ ᱪᱮ ᱵᱟᱝᱼᱟ ᱚᱱᱟ ᱢᱟ ᱟᱹᱞᱤᱧ ᱦᱚᱸ ᱵᱟᱝᱞᱤᱧ ᱵᱟᱲᱟᱭ ᱫᱟᱲᱮᱭᱟᱜ ᱠᱟᱱᱟ ᱟᱹᱰᱤ ᱫᱤᱱ ᱠᱷᱚᱱ ᱩᱱᱤ ᱱᱤᱛᱚᱝ ᱩᱱᱤ ᱥᱟᱞᱟᱜ ᱵᱟᱝᱞᱤᱧ ᱧᱮᱯᱮᱞ ᱟᱠᱟᱱᱟ ᱟᱡᱟᱜ ᱟᱲᱟᱝ ᱵᱟᱝᱢᱟ ᱥᱮᱨᱮᱧ ᱟᱲᱟᱝ ᱦᱚᱸ ᱵᱟᱹᱞᱤᱧ ᱟᱸᱡᱚᱢᱮᱜᱼᱟ ᱚᱱᱟ ᱥᱟᱶᱛᱮ ᱥᱟᱭᱵᱟ ᱥᱩᱥᱤᱞ ᱠᱩᱢᱟᱨ ᱦᱟᱸᱥᱫᱟ ᱦᱚᱸ ᱥᱮᱨᱮᱧᱟᱭ ᱟᱠᱚ ᱨᱤᱱᱤᱡ ᱴᱤᱢ ᱨᱤᱱᱤᱡ ᱦᱚᱲ ᱠᱟᱱ ᱜᱮᱭᱟᱭ ᱱᱩᱭ ᱦᱚᱸ ᱡᱚᱛᱚ ᱞᱮᱠᱟᱱ ᱥᱮᱨᱮᱧ ᱜᱮ ᱥᱮᱨᱮᱧᱟᱭ ᱱᱩᱭᱟᱜ ᱡᱷᱩᱢᱩᱨ ᱟᱲᱟᱝ ᱥᱮᱨᱮᱧ ᱛᱟᱭ ᱟᱹᱰᱤ ᱱᱟᱯᱟᱭᱟ ᱡᱷᱩᱢᱩᱨ ᱥᱮᱨᱮᱧ ᱨᱮᱫᱚ ᱟᱵᱚ ᱥᱟᱱᱛᱟᱲ ᱦᱚᱲ ᱫᱚ ᱱᱩᱭ ᱞᱮᱠᱟ ᱫᱚ ᱵᱟᱝ ᱠᱚ ᱥᱮᱨᱮᱧ ᱫᱟᱲᱮᱭᱟᱜᱼᱟ